ᱱᱚᱣᱟ ᱦᱮᱲᱮᱢ ᱡᱤᱱᱤᱥ ᱥᱮ ᱦᱚᱸ ᱚᱱᱠᱟᱫᱚ ᱟᱹᱰᱤ ᱞᱮᱠᱟᱱᱟᱜ ᱵᱚ ᱡᱚᱢᱮᱜᱼᱟ ᱢᱩᱲᱫᱚ ᱦᱩᱭᱩᱜ ᱠᱟᱱᱟ ᱦᱳᱴᱮᱞᱨᱮ ᱡᱟᱦᱟᱸ ᱧᱟᱢᱚᱜ ᱠᱟᱱᱟ ᱡᱷᱤᱞᱯᱤ ᱨᱚᱥᱜᱩᱞᱟᱹ ᱱᱚᱛᱮ ᱦᱩᱭᱩᱜ ᱠᱟᱱᱟ ᱪᱷᱮᱱᱟ ᱡᱷᱤᱞᱯᱤ ᱟᱨᱦᱚᱸ ᱱᱚᱛᱮ ᱜᱚᱡᱟ ᱚᱱᱠᱟ ᱟᱹᱰᱤ ᱜᱟᱱ ᱢᱮᱱᱟᱜᱼᱟ ᱦᱚᱴᱮᱞ ᱨᱮᱭᱟᱜ ᱡᱤᱱᱤᱥ ᱚᱱᱟ ᱠᱚᱫᱚ ᱟᱨ ᱟᱵᱚ ᱥᱟᱱᱛᱟᱲ ᱦᱚᱸ ᱚᱱᱠᱟ ᱵᱚ ᱵᱮᱱᱟᱣᱟ ᱚᱱᱟ ᱠᱚᱫᱚ ᱦᱩᱭᱩᱜ ᱠᱟᱱᱟ ᱵᱚ ᱢᱮᱱᱮᱜᱼᱟ ᱰᱩᱢᱵᱩᱜ ᱰᱩᱢᱵᱩᱜ ᱦᱚᱸ ᱚᱱᱠᱟ ᱠᱚ ᱵᱮᱱᱟᱣᱟ ᱚᱱᱠᱟᱫ ᱪᱤᱱᱤ ᱥᱟᱞᱟᱜ ᱢᱮᱥᱟ ᱠᱟᱛᱮᱫ ᱟᱫᱷᱟᱱ ᱫᱚ ᱵᱷᱟᱯᱟ ᱟᱨ ᱟᱫᱷᱟᱱ ᱫᱚᱠᱚ ᱦᱮᱰᱮᱡᱟ ᱫᱟᱜ ᱨᱮ ᱚᱱᱠᱟ ᱠᱟᱛᱮᱫ ᱦᱚᱸᱠᱚ ᱵᱮᱱᱟᱣᱟ ᱚᱱᱟᱦᱚᱸ ᱟᱹᱰᱤ ᱪᱮᱨᱦᱟ ᱵᱩᱡᱷᱟᱹᱜᱼᱟ ᱰᱩᱢᱵᱩᱜ ᱯᱤᱴᱷᱟᱹᱠᱚ ᱢᱮᱛᱟᱜ ᱠᱟᱱᱟ ᱰᱩᱢᱵᱩᱜ ᱜᱮ ᱚᱱᱟ ᱫᱚ ᱟᱨ ᱚᱱᱠᱟᱛᱮ ᱜᱩᱲ ᱯᱤᱴᱷᱟᱹ ᱜᱩᱲ ᱯᱤᱴᱷᱟᱹ ᱫᱚ ᱦᱩᱭᱩᱜ ᱠᱟᱱᱟ ᱥᱩᱱᱩᱢ ᱨᱮᱠᱚ ᱪᱷᱟᱸᱠᱟᱣᱟ ᱚᱱᱟ ᱫᱚ ᱪᱷᱟᱸᱠᱟᱣ ᱠᱟᱛᱮᱠᱚ ᱵᱮᱱᱟᱣᱟ ᱜᱩᱲ ᱯᱤᱴᱷᱟᱹ ᱚᱱᱟ ᱤᱭᱟᱹ ᱡᱟᱦᱟᱸ ᱵᱚᱱ ᱢᱮᱛᱟᱜ ᱠᱟᱱᱟ ᱤᱭᱟᱹ ᱞᱮᱠᱟ ᱱᱚᱣᱟ ᱫᱚ ᱪᱮᱫᱠᱚ ᱢᱮᱛᱟᱜᱼᱟ ᱚᱱᱟ ᱵᱟᱹᱧ ᱧᱩᱛᱩᱢ ᱫᱟᱲᱮᱭᱟᱜ ᱠᱟᱱᱟ ᱦᱚᱴᱮᱞ ᱨᱮᱭᱟᱜ ᱡᱤᱱᱤᱥ ᱚᱱᱮ ᱢᱟᱞᱯᱩᱣᱟᱹ ᱞᱮᱠᱟ ᱵᱮᱱᱟᱜᱼᱟ ᱚᱱᱟ ᱫᱚ ᱚᱱᱟ ᱫᱚ ᱦᱩᱭᱩᱜ ᱠᱟᱱᱟ ᱠᱚ ᱜᱩᱲ ᱯᱤᱴᱷᱟᱹ ᱪᱤᱱᱤ ᱯᱤᱴᱷᱟᱹ ᱦᱚᱸ ᱚᱱᱠᱟᱜᱮ ᱢᱟᱱᱮ ᱪᱤᱱᱤ ᱯᱤᱴᱷᱟᱹ ᱫᱚ ᱯᱩᱰ ᱫᱷᱟᱨᱟ ᱧᱮᱞᱚᱜᱼᱟ ᱜᱩᱲ ᱯᱤᱴᱷᱟᱹ ᱫᱚ ᱟᱨᱟᱜ ᱜᱮ ᱧᱮᱞᱚᱜᱼᱟ

ᱟᱨ ᱟᱨᱦᱚᱸ ᱚᱱᱠᱟ ᱫᱚ ᱪᱤᱱᱤ ᱯᱤᱴᱷᱟᱹ ᱱᱚᱠᱟ ᱤᱭᱟᱹ ᱨᱮᱦᱚᱸᱠᱚ ᱵᱮᱱᱟᱣᱟ ᱪᱮᱫ ᱤᱧ ᱢᱮᱛᱟᱢᱟ ᱱᱚᱣᱟ ᱛᱷᱟᱹᱨᱤᱻ ᱱᱚᱣᱟ ᱛᱟᱣᱟᱨᱮ ᱤᱭᱟᱹ ᱠᱟᱛᱮᱫ ᱚᱱᱠᱟ ᱦᱚᱸ ᱪᱤᱱᱤ ᱞᱮᱣᱦᱟ ᱠᱟᱛᱮᱫ ᱛᱟᱭᱚᱢ ᱛᱟᱣᱟ ᱨᱮᱠᱚ ᱫᱩᱞᱟ ᱚᱱᱟ ᱦᱚᱸ ᱪᱤᱱᱤ ᱯᱤᱴᱷᱟᱹ ᱦᱩᱭᱩᱜᱼᱟ ᱟᱨ ᱢᱤᱫᱴᱮᱡ ᱫᱚ ᱪᱷᱟᱸᱠᱟ ᱦᱚᱸᱠᱚ ᱪᱷᱟᱸᱠᱟᱣᱟ ᱪᱤᱱᱤ ᱢᱮᱥᱟ ᱠᱟᱛᱮᱫ ᱚᱱᱠᱟ ᱤᱭᱟᱹ ᱵᱟᱲᱟ ᱠᱟᱛᱮᱫ ᱟᱨ ᱥᱩᱱᱩᱢ ᱨᱮᱠᱚ ᱪᱷᱟᱸᱠᱟᱣᱟ ᱚᱱᱟ ᱦᱚᱸ ᱪᱤᱱᱤ ᱯᱤᱴᱷᱟᱹ ᱦᱩᱭᱩᱜᱼᱟ ᱚᱱᱮ ᱚᱱᱠᱟ ᱜᱩᱲ ᱯᱤᱴᱷᱟᱹ ᱫᱚ ᱛᱟᱣᱟ ᱨᱮᱫᱚ ᱵᱟᱠᱚ ᱵᱮᱱᱟᱣᱟ ᱚᱱᱟ ᱫᱚ ᱪᱷᱟᱠᱟᱣ ᱜᱮᱠᱚ ᱪᱷᱟᱠᱟᱣᱟ ᱚᱱᱠᱟ ᱠᱚ ᱵᱮᱱᱟᱣᱟ ᱚᱱᱟ ᱠᱚᱫᱚ ᱮᱠᱷᱮᱱ ᱦᱮᱲᱮᱢ ᱡᱤᱱᱤᱥ ᱦᱮᱲᱮᱢ ᱡᱤᱱᱤᱥ ᱨᱮᱭᱟᱜ ᱤᱭᱟᱹ ᱟᱭᱴᱮᱢ ᱠᱟᱱᱟ ᱟᱨ ᱚᱱᱟᱠᱚ ᱢᱟᱹᱧ ᱞᱟᱹᱭᱠᱮᱫ ᱦᱚᱴᱮᱞ ᱨᱮᱭᱟᱜ ᱡᱤᱱᱤᱥ ᱟᱨ ᱟᱵᱚ ᱥᱟᱱᱛᱟᱲ ᱠᱚᱫᱚ ᱯᱨᱟᱭ ᱱᱚᱣᱟ ᱫᱚᱵᱚ ᱵᱮᱱᱟᱣᱟ ᱥᱟᱠᱨᱟᱛ ᱯᱚᱨᱚᱵᱨᱮ ᱜᱩᱲ ᱯᱤᱴᱷᱟᱹ ᱟᱨ ᱚᱱᱠᱟ ᱫᱚ ᱟᱨᱚ ᱚᱱᱟ ᱠᱷᱮᱛ ᱠᱚᱵᱚ ᱟᱹᱜᱩᱭᱟ ᱪᱮᱫ ᱠᱚᱪᱚᱝ ᱩᱱᱡᱚᱦᱚᱜ ᱚᱱᱟ ᱰᱩᱢᱵᱩᱜ ᱯᱤᱴᱷᱟᱹ ᱵᱚ ᱵᱮᱟᱣᱟ ᱰᱩᱢᱵᱩᱜᱮᱫᱵᱚ ᱚᱱᱟᱦᱚᱸ ᱦᱮᱲᱮᱢ ᱠᱚ ᱢᱮᱥᱟᱭᱟ ᱟᱫᱷᱟᱱ ᱫᱚ ᱥᱟᱠᱚᱨ ᱠᱮᱸᱫᱟ ᱚᱱᱟᱦᱚᱸ ᱩᱱᱟᱹᱜ ᱡᱤᱱᱤᱥ ᱦᱚᱸ ᱦᱮᱲᱮᱢ ᱜᱮᱭᱟ ᱥᱟᱠᱚᱨ ᱠᱮᱸᱫᱟᱦᱚᱸ ᱚᱱᱟ ᱮᱠᱷᱮᱱ ᱦᱮᱲᱮᱢ ᱡᱤᱱᱤᱥ ᱨᱮᱭᱟᱜ ᱤᱧ ᱞᱟᱹᱭᱮᱜᱼᱟ ᱱᱟᱜ ᱮᱱ ᱤᱱᱟᱹᱠᱚᱜᱮ ᱟᱨ ᱟᱨ ᱚᱱᱠᱟ ᱫᱚ ᱟᱹᱰᱤᱞᱮᱠᱟᱵᱚ ᱵᱮᱱᱟᱣᱟ ᱵᱮᱱᱟᱣ ᱠᱚᱫᱚ ᱚᱱᱟᱫᱚ ᱛᱤᱱᱟᱹᱜ ᱤᱧ ᱞᱟᱹᱭᱟ ᱱᱤᱭᱟᱹ ᱠᱚᱜᱮ ᱦᱮᱲᱮᱢ ᱡᱤᱱᱤᱥᱢᱟ